ᱵᱷᱟᱨᱚᱛ ᱨᱮ ᱥᱮᱪᱮᱫ ᱵᱮᱵᱚᱥᱛᱟ ᱫᱚ ᱱᱚᱝᱠᱟᱱᱟ ᱠᱤ ᱡᱚᱛᱚ ᱠᱷᱚᱱ ᱢᱟᱲᱟᱝ ᱯᱨᱟᱭᱢᱟᱨᱤ ᱥᱠᱩᱞ ᱨᱮᱠᱚ ᱯᱟᱲᱦᱟᱜᱼᱟ ᱤᱱᱟᱹᱯᱚᱨᱮ ᱢᱤᱰᱤᱞ ᱢᱤᱰᱤᱞ ᱠᱷᱚᱱ ᱢᱮᱴᱨᱤᱠ ᱢᱮᱴᱨᱤᱠ ᱯᱚᱨᱮ ᱤᱱᱴᱟᱨ ᱜᱨᱮᱡᱩᱭᱮᱥᱮᱱ ᱢᱟᱥᱴᱟᱨ ᱰᱤᱜᱽᱨᱤ ᱠᱚ ᱦᱟᱛᱟᱣᱟ ᱚᱱᱟ ᱯᱚᱨᱮ ᱵᱟᱦᱨᱮ ᱫᱤᱥᱚᱢ ᱨᱮᱫᱚ ᱡᱟᱦᱟᱸ ᱠᱚ ᱴᱟᱨᱜᱮᱴ ᱠᱟᱜᱼᱟ ᱯᱟᱞᱮᱱ ᱚᱱᱟ ᱠᱚ ᱠᱩ ᱯᱲᱟᱦᱟᱜᱼᱟ ᱮᱦᱚᱵ ᱠᱷᱚᱱᱜᱮ ᱚᱱᱟ ᱠᱚ ᱥᱟᱶ ᱥᱟᱶᱛᱮ ᱱᱚᱰᱮ ᱫᱚ ᱥᱟᱱᱛᱟᱲ ᱠᱚᱣᱟᱜ ᱚᱞ ᱪᱤᱠᱤ ᱛᱮᱵᱚᱱ ᱯᱟᱲᱦᱟᱜᱼᱟ ᱱᱚᱣᱟ ᱠᱚᱦᱚᱸ ᱟᱹᱰᱤ ᱞᱟᱹᱠᱛᱤᱭᱟᱱᱟ ᱱᱚᱣᱟ ᱦᱚᱸ ᱟᱞᱚᱵᱚᱱ ᱦᱤᱲᱤᱧᱢᱟ ᱡᱟᱦᱟᱸ ᱡᱮ ᱱᱚᱰᱮᱱᱟᱜ ᱵᱷᱟᱥᱟ ᱥᱮ ᱥᱚᱥᱠᱨᱤᱛᱤ ᱱᱚᱣᱟ ᱫᱚ ᱱᱚᱣᱟ ᱛᱮᱜᱮ ᱵᱟᱧᱪᱟᱣᱟᱠᱟᱱᱟ ᱚᱱᱟ ᱠᱚ ᱥᱟᱶ ᱥᱟᱶᱛᱮ ᱱᱚᱣᱟ ᱠᱚᱦᱚᱸ ᱟᱹᱰᱤ ᱞᱟᱠᱛᱤᱭᱟᱱᱟ ᱟᱨ ᱚᱞ ᱯᱟᱲᱦᱟᱣ ᱥᱟᱶ ᱥᱟᱶᱛᱮ ᱟᱵᱚᱣᱟᱜ ᱡᱟᱦᱟᱸ ᱥᱟᱱᱥᱠᱨᱤᱛᱤ ᱠᱟᱱᱟ ᱱᱚᱰᱮᱱᱟᱜ ᱠᱟᱞᱪᱟᱨ ᱠᱟᱱᱟ ᱱᱚᱣᱟ ᱠᱚᱦᱚᱸ ᱩᱛᱱᱟᱹᱣ ᱞᱟᱹᱠᱛᱤᱜ ᱠᱟᱱᱟ